ᱛᱳᱯᱳᱱ ᱥᱟᱹᱵᱩᱱ ᱫᱚ ᱟᱹᱰᱤ ᱨᱚᱠᱚᱢ ᱜᱮ ᱢᱮᱱᱟᱜᱼᱟ ᱞᱟᱭᱵᱚᱭ ᱰᱮᱴᱚᱞ ᱱᱤᱢ ᱢᱟᱨᱜᱚ ᱱᱟᱢᱵᱟᱨ ᱳᱣᱟᱱ ᱱᱚᱣᱟ ᱠᱚ ᱫᱚ ᱟᱹᱰᱤ ᱞᱚᱜᱚᱱ ᱯᱷᱚᱛᱚᱜᱼᱟ ᱛᱤ ᱡᱟᱸᱜᱟ ᱢᱮᱫ ᱦᱟᱸ ᱠᱚᱨᱮ ᱦᱚᱲᱢᱚ ᱠᱚᱨᱮ ᱚᱡᱚᱜ ᱞᱮᱠᱷᱟᱱ ᱵᱷᱟᱜᱤ ᱴᱷᱤᱠ ᱵᱩᱡᱷᱟᱣᱼᱟ ᱢᱟᱹᱭᱞᱟᱹ ᱠᱚ ᱦᱚ ᱥᱟᱯᱷᱟᱜᱼᱟ ᱛᱤ ᱡᱟᱸᱜᱟ ᱠᱚ ᱵᱮᱥ ᱨᱟᱣᱟᱞ ᱨᱟᱣᱟᱞ ᱜᱮ ᱵᱩᱡᱷᱟᱜᱼᱟ